ᱛᱤᱨᱞᱟᱹ ᱠᱚ ᱫᱤᱱᱟᱹᱢ ᱦᱤᱞᱳᱜ ᱟᱭᱢᱟ ᱪᱮᱞᱮᱧᱡᱽ ᱨᱮᱠᱚ ᱯᱟᱲᱟᱜ ᱠᱟᱱᱟ ᱢᱮᱱᱠᱷᱟᱱ ᱛᱤᱨᱞᱟᱹ ᱠᱚ ᱥᱚᱠᱟᱞ ᱵᱮᱞᱟ ᱦᱩᱭ ᱞᱮᱱᱠᱷᱟᱡ ᱜᱮ ᱛᱷᱟᱹᱨᱤ ᱜᱟᱥᱟᱣ ᱨᱟᱪᱟ ᱡᱚᱜ ᱜᱮᱡ ᱜᱩᱨᱤᱡ ᱥᱮ ᱟᱨᱦᱚᱸ ᱟᱭᱢᱟ ᱥᱚᱢᱚᱥᱥᱟ ᱢᱮᱱᱟᱜᱼᱟ ᱞᱟᱦᱟ ᱥᱮᱨᱢᱟ ᱰᱚ ᱚᱱᱮᱠ ᱠᱤᱪᱷᱩ ᱧᱮᱞᱚᱜ ᱠᱟᱱ ᱛᱟᱦᱮᱱᱟ ᱟᱨ ᱱᱮᱛᱟᱨ ᱡᱩᱜᱽ ᱵᱚᱫᱚᱞ ᱴᱷᱤᱠ ᱠᱟᱛᱮ ᱧᱮᱞᱚᱜ ᱠᱟᱱᱟ ᱚᱱᱮᱠ ᱵᱷᱟᱨᱚᱛᱤᱭᱚ ᱥᱟᱱᱛᱟᱲ ᱨᱮᱱ ᱛᱤᱨᱞᱟᱹ ᱠᱚᱣᱟᱜ ᱚᱱᱮᱠ ᱠᱤᱪᱷᱩ ᱵᱚᱫᱚᱞ ᱠᱟᱱᱟ ᱡᱮᱢᱚᱱ ᱞᱟᱦᱟ ᱛᱮᱫᱚ ᱦᱚᱲ ᱥᱚᱢᱟᱡᱽ ᱨᱮᱱ ᱥᱮ ᱛᱤᱨᱞᱟᱹ ᱟᱹᱰᱤᱜᱟᱱ ᱟᱹᱰᱤ ᱠᱚᱢ ᱜᱟᱱ ᱠᱚ ᱯᱟᱲᱦᱟᱣ ᱦᱚᱪᱚᱭᱮᱫ ᱠᱚ ᱛᱟᱦᱮᱸ ᱠᱟᱱᱟ ᱢᱟᱱᱮ ᱵᱚᱞᱛᱮ ᱜᱮᱞᱮ ᱦᱟᱱᱰᱨᱮᱰ ᱯᱟᱨᱥᱮᱱᱴ ᱢᱚᱫᱽᱫᱷᱮ ᱨᱮ ᱴᱮᱱ ᱯᱟᱨᱥᱮᱱ ᱠᱚ ᱯᱟᱲᱦᱟᱣ ᱦᱚᱪᱚᱭᱮᱫ ᱠᱚ ᱛᱟᱦᱮᱸ ᱠᱟᱱᱟ ᱱᱳᱵᱵᱳᱭ ᱯᱟᱨᱥᱮᱱᱴ ᱜᱮ ᱵᱟᱝ ᱟᱨ ᱱᱮᱛᱟᱨ ᱫᱚ ᱚᱱᱮᱠ ᱵᱚᱫᱚᱞ ᱧᱮᱞ ᱠᱟᱱᱟ ᱚᱱᱮᱠ ᱠᱩᱲᱤ ᱜᱤᱫᱽᱨᱟᱹ ᱠᱚ ᱯᱟᱲᱦᱟᱜ ᱠᱟᱱᱟ ᱚᱱᱮᱠ ᱠᱩᱲᱤ ᱜᱤᱫᱽᱨᱟᱹ ᱠᱚ ᱩᱠᱤᱞᱚᱜ ᱠᱟᱱᱟ ᱠᱚ ᱨᱟᱥᱴᱨᱚ ᱢᱚᱱᱛᱨᱤ ᱠᱚ ᱦᱩᱭᱩᱜ ᱠᱟᱱᱟ ᱥᱮ ᱯᱩᱞᱤᱥᱚᱜ ᱠᱟᱱᱟ ᱠᱚ ᱚᱱᱟ ᱠᱚᱨᱮᱜ ᱵᱷᱟᱞᱮ ᱵᱷᱟᱞᱮ ᱡᱟᱭᱜᱟ ᱨᱮ ᱱᱮᱛᱟᱨ ᱫᱚ ᱚᱱᱮᱠ ᱛᱤᱨᱞᱟᱹ ᱠᱩᱲᱤ ᱜᱤᱫᱽᱨᱟᱹ ᱢᱮᱱᱟᱜ ᱠᱚᱣᱟ ᱱᱤᱭᱟᱹ ᱦᱚᱸ ᱵᱚᱫᱚᱞ ᱠᱟᱱᱟ ᱟᱨ ᱡᱮ ᱠᱳᱱᱳ ᱡᱟᱭᱜᱟ ᱨᱮᱜᱮ ᱛᱤᱨᱞᱟᱹ ᱠᱩᱲᱤ ᱜᱤᱫᱽᱨᱟᱹ ᱥᱩᱡᱳᱜᱽ ᱥᱮ ᱡᱚᱛᱚ ᱠᱤᱪᱷᱩ ᱡᱟᱭᱜᱟ ᱨᱮᱜᱮ ᱩᱱᱠᱩ ᱴᱷᱟᱶ ᱮᱢ ᱫᱚᱨᱠᱟᱨ ᱪᱮᱫᱟᱜ ᱥᱮ ᱚᱱᱮᱠ ᱡᱩᱜᱽ ᱯᱚᱨᱤᱵᱚᱨᱛᱚᱱ ᱠᱟᱱᱟ ᱡᱩᱜᱽ ᱦᱤᱥᱟᱹᱵ ᱛᱮ ᱟᱵᱚ ᱯᱚᱨᱤᱵᱚᱨᱛᱚᱱᱚᱜ ᱦᱩᱭᱩᱜ ᱛᱟᱵᱚᱱᱟ ᱟᱨ ᱠᱩᱲᱤ ᱜᱤᱫᱽᱟᱹ ᱡᱚᱛᱚ ᱡᱟᱭᱜᱟ ᱨᱮᱜᱮ ᱥᱩᱡᱳᱜᱽ ᱮᱢ ᱫᱚᱨᱠᱟᱨ ᱥᱮ ᱥᱤᱠᱠᱷᱟ ᱮᱢ ᱫᱚᱨᱠᱟᱨ ᱥᱮ ᱡᱩᱜᱽ ᱦᱤᱥᱟᱹᱵ ᱛᱮ ᱪᱟᱞᱟᱜ ᱨᱮᱱᱟᱜ ᱫᱚᱨᱠᱟᱨ